ᱟᱵᱚ ᱦᱚᱲᱜᱮ ᱦᱚᱲ ᱠᱚᱦᱚᱸ ᱦᱚᱲᱜᱮ ᱦᱚᱲ ᱠᱚ ᱞᱮᱠᱟ ᱢᱮᱱᱫᱚ ᱦᱚᱨ ᱵᱚᱱ ᱯᱟᱸᱡᱟᱭᱟ ᱥᱮᱫᱟᱭ ᱦᱟᱯᱲᱟᱢ ᱠᱚᱣᱟᱜ ᱦᱚᱨ ᱵᱚᱱ ᱯᱟᱸᱡᱟᱭᱟ ᱡᱟᱹᱛᱤ ᱫᱷᱚᱨᱚᱢ ᱨᱮ ᱟᱵᱚ ᱢᱚᱱ ᱵᱚᱱ ᱫᱚᱦᱚᱭᱟ ᱡᱚᱛᱚ ᱦᱚᱲ ᱞᱟᱹᱜᱤᱫ ᱜᱮ ᱵᱩᱜᱤ ᱵᱚᱱ ᱫᱤᱥᱟᱹᱭᱟ ᱢᱤᱫ ᱚᱲᱟᱜ ᱦᱚᱲ ᱞᱮᱠᱟ ᱜᱮᱵᱚᱱ ᱛᱟᱦᱮᱱᱟ ᱚᱞ ᱚᱞ ᱯᱟᱹᱨᱥᱤ ᱞᱟᱦᱟ ᱠᱟᱛᱮᱫ ᱚᱞ ᱯᱟᱹᱨᱥᱤ ᱨᱮ ᱫᱩᱞᱟᱹᱲ ᱫᱚᱦᱚ ᱠᱟᱛᱮᱫ ᱮᱴᱟᱜ ᱠᱚᱫᱚ ᱠᱚ ᱞᱟᱦᱟ ᱡᱚᱝ ᱠᱟᱱᱟ ᱟᱵᱚ ᱪᱮᱫᱟᱜ ᱟᱵᱚᱣᱟᱜ ᱚᱞ ᱯᱟᱹᱨᱥᱤ ᱫᱩᱞᱟᱹᱲ ᱠᱟᱛᱮᱫ ᱪᱮᱫᱟᱜ ᱵᱟᱵᱚᱱ ᱞᱟᱦᱟᱜᱼᱟ ᱞᱟᱦᱟᱜ ᱨᱮᱱᱟᱜ ᱦᱚᱨ ᱫᱚ ᱢᱮᱱᱟᱜ ᱜᱮᱭᱟ ᱢᱮᱱᱠᱷᱟᱱ ᱛᱟᱲᱟᱢ ᱜᱮ ᱵᱟᱵᱚᱱ ᱜᱟᱱ ᱠᱟᱜᱼᱟ ᱚᱱᱟ ᱞᱟᱜᱟᱱ ᱛᱮ ᱟᱵᱚ ᱟᱵᱚᱣᱟᱜ ᱚᱞ ᱟᱨ ᱯᱟᱹᱨᱥᱤ ᱨᱮ ᱜᱚᱨᱚᱡᱽ ᱫᱚ ᱦᱩᱭ ᱟᱵᱚᱱᱟ ᱪᱷᱩᱴᱟᱹᱜ ᱦᱩᱭ ᱟᱵᱚᱱᱟ ᱟᱵᱚᱣᱟᱜ ᱚᱞ ᱯᱟᱹᱨᱥᱤ ᱞᱟᱜᱟᱱ ᱛᱮᱫᱚ ᱮᱴᱟᱜ ᱦᱚᱲ ᱫᱚ ᱵᱟᱭ ᱪᱷᱩᱴᱟᱹᱜᱼᱟ ᱟᱵᱚᱜᱮ ᱪᱷᱩᱴᱟᱹᱜ ᱦᱩᱭ ᱟᱵᱚᱱᱟ ᱚᱱᱟ ᱪᱤᱠᱟᱹ ᱜᱩᱨᱩ ᱜᱚᱢᱠᱮ ᱢᱮᱱ ᱠᱟᱜᱼᱟᱭ ᱚᱞ ᱢᱮᱱᱟᱜ ᱛᱟᱢᱟ ᱨᱚᱲ ᱢᱮᱱᱟᱜ ᱫᱷᱚᱨᱚᱢ ᱢᱮᱱᱟᱜ ᱛᱟᱢᱟ ᱢᱮᱱᱫᱚ ᱟᱢᱦᱚᱸ ᱢᱮᱱᱟᱢᱟ ᱚᱞᱮᱢ ᱟᱫ ᱞᱮᱨᱮ ᱨᱚᱲᱮᱢ ᱟᱫᱞᱮ ᱫᱷᱚᱨᱚᱢᱮᱢ ᱟᱫᱚ ᱞᱮᱫᱚ ᱟᱢ ᱦᱚᱢ ᱟᱫᱚᱜ ᱱᱚᱣᱟ ᱫᱚ ᱴᱷᱟᱹᱣᱠᱟᱹ ᱜᱮᱭᱟ ᱚᱞ ᱟᱨ ᱯᱟᱹᱨᱥᱤ ᱜᱮ ᱱᱚᱣᱟ ᱫᱤᱥᱚᱢ ᱛᱟᱞᱟᱨᱮ ᱟᱢᱮ ᱫᱚᱦᱚ ᱫᱟᱲᱮᱭᱟᱢᱟ

ᱞᱮᱜᱽ ᱟᱨ ᱞᱟᱠᱪᱟᱨ ᱫᱷᱚᱨᱚᱢ ᱫᱟᱲᱮ ᱛᱮᱜᱮ ᱟᱢᱫᱚ ᱡᱩᱢᱤᱫᱮ ᱫᱚᱦᱚ ᱫᱟᱲᱮᱭᱟᱢᱟ ᱟᱢᱮ ᱪᱮᱸᱜᱷᱟ ᱫᱟᱲᱮᱭᱟᱢᱟ ᱟᱢ ᱱᱚᱣᱟ ᱫᱤᱥᱚᱢ ᱛᱟᱞᱟᱨᱮ ᱦᱚᱲ ᱞᱮᱠᱟ ᱢᱟᱹᱱᱢᱤ ᱞᱮᱠᱟ ᱫᱚᱦᱚ ᱢᱮᱭᱟ ᱟᱨ ᱦᱚᱲ ᱞᱮᱠᱟ ᱟᱢ ᱠᱚ ᱪᱤᱱᱦᱟᱹᱣ ᱢᱮᱭᱟ